ᱫᱟᱫᱟ ᱱᱚᱜᱼᱚᱭ ᱡᱮ ᱵᱳᱞᱯᱩᱨ ᱨᱮ ᱯᱟᱸᱪ ᱴᱟ ᱥᱚᱢᱚᱭ ᱦᱟᱹᱡᱩᱜ ᱤᱧ ᱢᱮᱛᱟᱫ ᱢᱮ ᱛᱟᱦᱮᱸᱱᱟ ᱟᱢᱟᱜ ᱠᱮᱵ ᱱᱤᱭᱟᱹ ᱟᱫᱚ ᱥᱮ ᱤᱧᱟᱹᱜ ᱞᱟᱹᱠᱛᱤ ᱠᱟᱹᱢᱤ ᱨᱤᱧ ᱟᱴᱚᱠ ᱟᱠᱟᱱ ᱛᱮ ᱵᱟᱹᱧ ᱪᱟᱞᱟᱣ ᱫᱟᱲᱮᱭᱟᱜᱼᱟ